ᱞᱟᱜᱟᱱ ᱠᱟᱹᱨᱤ ᱫᱚ ᱟᱵᱚ ᱫᱟᱬᱟᱱ ᱵᱤᱨᱩᱫ ᱨᱮ ᱟᱭᱢᱟ ᱜᱚᱲᱚᱭ ᱮᱢᱟ ᱵᱚᱱ ᱠᱟᱱᱟ ᱢᱟᱬᱟᱝ ᱠᱷᱚᱱ ᱚᱲᱟᱜ ᱨᱮ ᱫᱩᱲᱩᱵ ᱠᱟᱛᱮᱫ ᱴᱤᱠᱤᱴ ᱦᱳᱴᱮᱞ ᱵᱟᱥ ᱛᱮ ᱮᱢᱟᱱ ᱠᱚᱵᱚᱱ ᱵᱩᱠ ᱫᱟᱲᱮᱭᱟᱜ ᱠᱟᱱᱟ ᱚᱱᱞᱟᱭᱤᱱ ᱟᱨ ᱢᱳᱵᱟᱭᱤᱞ ᱮᱯ ᱫᱟᱨᱟᱭᱛᱮ